ᱦᱮᱸ ᱚ ᱤᱧᱫᱚᱧ ᱞᱟᱹᱭᱮᱫᱟ ᱱᱚᱣᱟ ᱡᱟᱢ ᱜᱷᱩᱴᱩ ᱠᱷᱚᱡ

ᱟᱫᱚ ᱠᱷᱚᱵᱚᱨ ᱫᱩᱧ ᱞᱟᱹᱭᱮᱫᱟ ᱡᱮ ᱟᱪᱪᱷᱟ ᱱᱚᱸᱰᱮ ᱟᱞᱮ ᱮᱠᱫᱚᱢ ᱨᱮᱭᱟᱜ ᱦᱚᱸ ᱱᱚᱣᱟ ᱟᱯᱮ ᱴᱷᱮᱱ ᱟᱯᱮᱭᱟᱜ ᱫᱚ ᱪᱮᱫ ᱠᱚ ᱚᱥᱩᱵᱤᱫᱟ ᱢᱮᱱᱟᱜ ᱛᱟᱯᱮᱭᱟ ᱦᱮᱸ ᱦᱮᱸ ᱟᱡᱚᱫᱤᱭᱟᱹ ᱡᱟᱢ ᱤᱥᱠᱩᱞ

ᱵᱟᱝ ᱟᱫᱚ ᱰᱟᱠᱛᱟᱨ ᱫᱚ ᱰᱟᱠᱛᱟᱨ ᱠᱚ ᱚᱱᱠᱟ ᱴᱷᱤᱠ ᱢᱚᱛᱳ ᱵᱟᱝ ᱛᱟᱦᱮᱱᱟ ᱟᱨ ᱟᱹᱰᱤ ᱡᱷᱟᱹᱞ ᱜᱮᱛᱟ ᱞᱮᱭᱟ ᱟᱨ ᱡᱟᱦᱟᱸ ᱱᱟᱜ ᱱᱚᱣᱟ ᱤᱭᱟ ᱠᱚ ᱠᱚ ᱡᱟᱸᱜᱟ ᱠᱚ ᱨᱟᱹᱯᱩᱫᱚᱜᱼᱟ ᱚᱱᱟ ᱠᱚ ᱞᱟᱹᱜᱤᱫ ᱢᱟᱱᱮ ᱱᱚᱸᱰᱮ ᱰᱟᱠᱛᱟᱨ ᱵᱟᱹᱱᱩᱜ ᱠᱚᱣᱟ ᱥᱮᱭ ᱯᱩᱨᱩᱞᱤᱭᱟᱹ ᱪᱟᱞᱟᱜ ᱦᱩᱭᱩᱜᱼᱟ ᱚᱱᱮ ᱚᱱᱟ ᱜᱮ ᱟᱞᱮᱭᱟᱜ ᱫᱚ ᱚᱥᱩᱵᱤᱫᱟ ᱟᱨ ᱛᱟᱨᱯᱚᱨᱮ ᱱᱚᱰᱮ ᱦᱚᱸ ᱥᱮᱨᱚᱠᱚᱢ ᱥᱩᱵᱤᱫᱟ ᱢᱚᱛᱳ ᱫᱚ ᱚᱱᱠᱟ ᱮᱢᱵᱩᱞᱮᱱᱥ ᱠᱚ ᱵᱟᱝ ᱛᱟᱦᱮᱱᱟ ᱚᱱᱟ ᱜᱟᱹᱰᱤ ᱜᱷᱚᱲᱟ ᱦᱚᱸ ᱵᱟᱝ ᱧᱟᱯᱟᱢ ᱡᱟᱞᱟ ᱛᱮ ᱠᱚᱱᱳ ᱥᱚᱢᱚᱭ ᱫᱚ ᱵᱤᱴᱟᱨ ᱚᱥᱩᱵᱤᱫᱟ ᱨᱮ ᱯᱟᱲᱟᱣ ᱦᱩᱭᱩᱜᱼᱟ ᱱᱚᱣᱟ ᱯᱚᱭᱥᱟ ᱫᱤᱭᱮ ᱜᱟᱹᱰᱤ ᱠᱚ ᱪᱮᱥᱴᱟ ᱧᱟᱢ ᱠᱟᱛᱮ ᱤᱫᱤ ᱠᱚ ᱦᱩᱭᱩᱜᱼᱟ ᱰᱤᱞᱤᱵᱷᱟᱨᱤ ᱠᱚᱱᱳ ᱥᱚᱢᱚᱭ ᱫᱚ ᱧᱟᱢᱚᱜᱼᱟ ᱠᱚᱱᱳ ᱥᱚᱢᱚᱭ ᱫᱚ ᱵᱟᱝ ᱧᱟᱢᱚᱜᱼᱟ ᱵᱤᱵᱷᱤᱱᱱᱚ ᱦᱚᱲ ᱛᱳ ᱢᱤᱫᱴᱤᱡ ᱦᱳᱥᱯᱤᱴᱟᱞ ᱱᱚᱣᱟ ᱛᱮᱦᱮᱧ ᱫᱚ ᱠᱚᱱᱳ ᱰᱟᱠᱛᱟᱨ ᱨᱮᱭᱟᱜ ᱴᱷᱤᱠ ᱦᱚᱸ ᱵᱟᱭ ᱰᱩᱲᱩᱵ ᱠᱟᱱᱟ ᱛᱳ ᱚᱱᱠᱟ ᱟᱨ ᱢᱤᱴᱤᱡ ᱜᱟᱹᱰᱤ ᱥᱮᱭ ᱟᱨ ᱱᱚᱰᱮ ᱫᱚ ᱚᱱᱠᱟᱱ ᱨᱩᱜᱤ ᱫᱚ ᱵᱟᱭ ᱫᱟᱲᱮ ᱟᱠᱚᱣᱟ ᱚᱱᱠᱟᱱᱟᱜ ᱠᱟᱹᱢᱤ ᱫᱚ ᱵᱟᱝ ᱵᱟᱭ ᱫᱟᱲᱮᱭᱟᱜ ᱥᱮ ᱱᱩᱭ ᱰᱟᱠᱛᱟᱨ ᱫᱚ ᱥᱮᱭ ᱯᱩᱨᱩᱞᱤᱭᱟ ᱛᱟᱭ ᱚᱱᱮ ᱚᱱᱟᱜᱮ ᱚᱥᱩᱵᱤᱫᱟ ᱢᱮᱱᱟᱜᱼᱟ ᱛᱟᱨᱯᱚᱨᱮ ᱰᱮᱞᱤᱵᱷᱟᱨᱤ ᱠᱮᱥ ᱠᱚᱦᱚᱸ ᱢᱟᱱᱮ ᱵᱷᱟᱭᱴᱮᱞ ᱵᱷᱟᱭᱴᱮᱞ ᱤᱭᱟᱹ ᱠᱮᱥ ᱫᱚ ᱱᱚᱰᱮ ᱫᱚ ᱵᱟᱭ ᱫᱟᱲᱮᱭᱟᱜᱼᱟ ᱥᱮᱭ ᱯᱩᱨᱩᱞᱤᱭᱟ ᱪᱷᱟᱲᱟ ᱠᱚᱱᱳ ᱩᱯᱟᱭ ᱜᱮ ᱵᱟᱹᱱᱩᱜ ᱛᱟᱞᱮᱭᱟ ᱛᱳ ᱚᱱᱟ ᱦᱚᱛᱮᱡ ᱛᱮ ᱡᱷᱮᱲᱮ ᱚᱥᱩᱵᱤᱫᱟ ᱨᱮᱞᱮ ᱯᱟᱲᱟᱣ ᱟᱠᱟᱱᱟ ᱦᱮᱸ ᱛᱳ ᱚᱱᱟ ᱮᱥ ᱜᱮ ᱚᱱᱮ ᱠᱚᱲᱟ ᱠᱚᱫᱚ ᱚᱱᱮ ᱠᱷᱩᱵ